ᱵᱮᱦᱚᱢ ᱵᱮᱭᱟᱢ ᱨᱮᱫᱚ ᱟᱹᱰᱤᱜᱟᱱ ᱜᱮ ᱢᱮᱱᱟᱜ ᱨᱮᱦᱚᱸ ᱵᱮᱭᱟᱢ ᱫᱚ ᱢᱤᱥᱮᱞ ᱧᱚᱜ ᱟᱠᱟᱱᱟ ᱮᱱᱛᱮ ᱤᱭᱟᱹ ᱫᱷᱟᱨᱟᱛᱮ ᱟᱞᱮ ᱟᱛᱳ ᱨᱤᱱᱤᱡ ᱢᱤᱫᱴᱟᱝ ᱡᱚᱴᱟᱣᱮ ᱪᱟᱞᱟᱣ ᱞᱮᱱᱟ ᱠᱟᱱᱟ ᱟᱫᱚ ᱩᱱᱤᱧ ᱠᱩᱞᱤ ᱠᱮᱫᱮᱭᱟ ᱩᱱᱤ ᱥᱟᱞᱟᱜ ᱤᱧ ᱠᱟᱛᱷᱟᱭ ᱮᱱᱟ ᱠᱟᱛᱷᱟ ᱠᱟᱛᱮᱫ ᱩᱱᱤ ᱠᱟᱛᱷᱟᱭ ᱮᱱᱟᱞᱤᱧ ᱤᱫᱤᱛᱟᱨᱟ ᱠᱤᱫᱤᱧᱟᱭ ᱤᱫᱤᱮ ᱠᱤᱫᱤᱧᱛᱮ ᱤᱧᱦᱚᱸ ᱚᱱᱟ ᱠᱟᱫᱤᱧᱟᱭ ᱚᱱᱟ ᱛᱟᱭᱚᱢ ᱨᱮ ᱵᱮᱭᱟᱢ ᱨᱮᱫᱚ ᱟᱹᱰᱤᱜᱟᱱ ᱤᱭᱟᱹ ᱛᱟᱨᱤ ᱤᱫᱤ ᱠᱤᱫᱤᱧᱟᱭ ᱤᱫᱤᱠᱟᱛᱮ ᱵᱮᱭᱟᱢ ᱠᱚᱞᱮ ᱠᱚᱨᱟᱣ ᱵᱟᱲᱟ ᱠᱮᱫᱟ ᱛᱚ ᱯᱚᱨᱛᱷᱚᱢ ᱫᱚᱞᱤᱧ ᱦᱟᱨᱠᱮᱛ ᱧᱚᱜ ᱞᱮᱱᱟ ᱢᱟᱱᱮ ᱟᱵᱚ ᱦᱚᱲᱢᱚᱠᱚ ᱦᱟᱥᱩ ᱠᱮᱫᱞᱤᱧᱟᱹ ᱛᱤᱼᱡᱟᱸᱜᱟ ᱦᱟᱥᱩ ᱠᱮᱫᱞᱤᱧᱟᱹ ᱵᱩᱞᱩᱠᱚ ᱟᱨ ᱪᱩᱴᱩ ᱡᱤᱞ ᱵᱟᱝ ᱡᱟᱸᱜᱟ ᱦᱟᱥᱩ ᱵᱟᱲᱟᱧᱚᱜ ᱠᱮᱫ ᱞᱤᱧᱟᱹ ᱦᱟᱥᱩ ᱧᱚᱜ ᱠᱮᱫᱞᱤᱧᱟᱹ ᱚᱱᱟ ᱠᱷᱟᱹᱛᱤᱨ ᱜᱮ ᱛᱤᱱᱟᱹᱜ ᱫᱤᱱ ᱦᱟᱱᱮ ᱥᱚᱯᱚᱛᱟᱦᱚ ᱥᱟᱛᱫᱤᱱ ᱜᱟᱱᱞᱤᱧ ᱦᱟᱨᱠᱮᱛ ᱧᱚᱜ ᱮᱱᱟ ᱟᱫᱚ ᱱᱤᱛᱳᱜ ᱫᱚ ᱯᱩᱨᱟᱹᱞᱤᱧ ᱮᱱᱟ ᱟᱨ ᱫᱟᱲᱮᱜᱮ ᱜᱮ ᱵᱩᱡᱷᱟᱹᱣ ᱠᱟᱱᱟ ᱦᱚᱲᱢᱚᱠᱚ ᱯᱩᱨᱟᱹ ᱨᱳᱜᱽᱼᱟᱡᱟᱨᱠᱚ ᱪᱟᱵᱟᱭᱮᱱᱟ ᱟᱨ ᱨᱟᱣᱟᱞ ᱛᱤᱼᱡᱟᱸᱜᱟ ᱦᱚᱸ ᱨᱟᱣᱟᱞ ᱞᱤᱧ ᱵᱩᱡᱷᱟᱹᱣᱮᱫᱼᱟ ᱵᱮᱭᱟᱢ ᱫᱚ ᱟᱹᱰᱤ ᱜᱮᱠᱚ ᱤᱭᱟᱹᱜᱼᱟ ᱥᱮᱛᱟᱜ ᱵᱮᱲᱟᱞᱮ ᱠᱚᱨᱟᱣᱟ ᱛᱤᱠᱤᱱ ᱟᱨ ᱟᱭᱩᱵ ᱵᱮᱲᱟ ᱟᱨ ᱟᱡ ᱟᱡ ᱫᱚᱣᱟᱨᱟ ᱛᱮᱜᱮ ᱟᱹᱰᱤᱜᱟᱱ ᱜᱚᱴᱟᱭ ᱤᱫᱤ ᱠᱤᱫᱤᱧᱟ ᱜᱚᱴᱟᱭ ᱧᱮᱞ ᱦᱚᱪᱚ ᱠᱤᱫᱤᱧᱟ ᱵᱮᱭᱟᱢ ᱦᱚᱸ ᱡᱚᱛᱚᱞᱮ ᱠᱚᱨᱟᱣ ᱟᱹᱜᱩ ᱠᱮᱫᱼᱟ ᱥᱮᱬᱟᱠᱮᱫ ᱤᱭᱟᱹ ᱠᱮᱫᱟᱹᱧ ᱚᱱᱟᱨᱮ ᱫᱚ ᱟᱹᱰᱤ ᱢᱟᱲᱟᱝ ᱫᱚ ᱟᱹᱰᱤᱞᱤᱧ ᱦᱟᱨᱠᱮᱛᱮᱱᱟ ᱦᱟᱨᱠᱮᱛ ᱛᱮᱜᱮ ᱠᱚᱨᱟᱣ ᱠᱮᱫᱼᱟ ᱢᱤᱫᱼᱫᱷᱟᱣ ᱫᱚ ᱵᱷᱟᱜᱟᱜᱞᱤᱧ ᱢᱮᱱ ᱜᱚᱫ ᱠᱮᱫᱼᱟ ᱟᱨ ᱵᱟᱝᱟ ᱟᱨ ᱟᱡ ᱮ ᱢᱮᱛᱟᱞᱤᱧ ᱠᱟᱱᱟ ᱡᱮ ᱥᱮᱱᱚᱜ ᱵᱤᱱ ᱱᱚᱣᱟ ᱠᱚᱫᱚ ᱪᱟᱵᱟᱜᱼᱟ ᱟᱡ ᱟᱡᱛᱮᱜᱮ ᱚᱱᱟᱛᱮ ᱟᱨᱦᱚᱸ ᱵᱮᱭᱟᱢ ᱛᱮᱜᱮ ᱪᱟᱵᱟ ᱟᱠᱟᱱ ᱩᱰᱩᱠ ᱟᱠᱟᱱᱟ ᱵᱮᱭᱟᱢ ᱛᱮᱜᱮ ᱪᱟᱵᱟᱜᱼᱟ ᱚᱱᱠᱟᱛᱮ ᱤᱫᱤ ᱠᱤᱫᱤᱧ ᱜᱮᱭᱟᱭ ᱛᱚ ᱚᱱᱟ ᱵᱷᱤᱛᱨᱤᱨᱮ ᱱᱤᱛᱳᱜᱫᱚ ᱦᱟᱨ ᱥᱚᱯᱛᱟᱦᱚ ᱞᱤᱧ ᱥᱟᱛ ᱫᱤᱱᱞᱤᱧ ᱯᱩᱨᱟᱹᱣ ᱠᱮᱫᱼᱟ ᱯᱩᱨᱟᱹᱣ ᱴᱷᱤᱠᱮᱱᱟ ᱯᱩᱨᱟᱹ ᱞᱤᱧ ᱵᱩᱡᱷᱟᱹᱣᱮᱫᱼᱟ ᱱᱤᱛᱳᱜ ᱫᱚ ᱟᱨ ᱫᱟᱲᱮ ᱜᱮᱞᱤᱧ ᱵᱩᱡᱷᱟᱹᱣᱮᱫᱼᱟ ᱦᱚᱲᱢᱚᱨᱮ ᱨᱳᱜᱽᱼᱟᱡᱟᱨ ᱦᱚᱸ ᱵᱟᱱᱩᱜ ᱞᱮᱠᱟᱞᱤᱧ ᱵᱩᱡᱷᱟᱹᱣ ᱜᱚᱫᱟ ᱢᱤᱫ ᱫᱷᱟᱹᱣ ᱫᱚ

ᱦᱚᱡᱚᱢ ᱥᱚᱠᱛᱤᱦᱚᱸ ᱰᱷᱮᱨᱜᱮ ᱦᱤᱡᱩᱜ ᱠᱟᱱ ᱛᱟᱞᱤᱧᱟ ᱱᱤᱛᱳᱜ ᱫᱚ ᱫᱟᱲᱮ ᱜᱮᱞᱤᱧ ᱵᱩᱡᱷᱟᱹᱣᱮᱫᱼᱟ